ᱤᱧ ᱫᱚ ᱠᱟᱹᱴᱤᱡ ᱠᱷᱚᱱ ᱜᱮ ᱡᱤᱭᱟᱹᱞᱤ ᱠᱚᱫᱚ ᱟᱹᱰᱤᱧ ᱠᱩᱥᱤ ᱟᱠᱚᱣᱟ ᱚᱱᱟ ᱛᱮ ᱡᱤᱭᱟᱹᱞᱤ ᱯᱤᱪᱷᱚᱱ ᱨᱮᱜᱮ ᱤᱧ ᱫᱚ ᱥᱚᱢᱳᱭ ᱤᱧ ᱵᱤᱛᱟᱹᱣᱟ ᱤᱧ ᱨᱮᱱ ᱫᱚ ᱵᱟᱨᱭᱟ ᱰᱟᱝᱨᱟ ᱯᱟᱸᱪᱴᱤ ᱢᱮᱨᱚᱢ ᱪᱷᱚᱴᱤ ᱠᱟᱰᱟ ᱟᱨ ᱥᱟᱛᱴᱤ ᱥᱩᱠᱨᱤ ᱟᱨ ᱫᱚᱥᱴᱤ ᱥᱤᱢ ᱦᱮᱱᱟᱜ ᱠᱚᱣᱟ ᱥᱤᱢ ᱫᱚ ᱮᱢᱚᱱ ᱤᱧ ᱦᱮᱣᱟ ᱟᱠᱟᱫ ᱠᱚᱣᱟ ᱡᱚᱠᱷᱚᱱ ᱛᱤ ᱛᱤ ᱠᱟᱛᱮᱧ ᱦᱚᱦᱚᱭᱟ ᱛᱚᱠᱷᱚᱱ ᱜᱮᱠᱚ ᱫᱟᱹᱲ ᱟᱹᱜᱩᱭᱟ ᱟᱨ ᱢᱮᱨᱚᱢ ᱦᱚᱸ ᱢᱤᱢᱤᱫ ᱜᱚᱴᱮᱡ ᱢᱮᱨᱚᱢ ᱢᱤᱫᱴᱮᱡ ᱠᱟᱛᱮ ᱧᱩᱛᱩᱢᱤᱧ ᱮᱢᱟᱣᱟᱠᱟᱫ ᱠᱚᱣᱟ ᱡᱮᱨᱚᱠᱚᱢ ᱢᱤᱫᱴᱮᱱ ᱢᱮᱨᱚᱢ ᱫᱚ ᱢᱚᱱᱤᱭ ᱧᱩᱛᱩᱢ ᱟᱠᱟᱫᱮᱭᱟ ᱟᱫᱚ ᱡᱟᱦᱟᱸ ᱨᱮᱜᱮ ᱩᱱᱤ ᱦᱚᱦᱚᱭᱟ ᱡᱟᱦᱟᱸ ᱛᱤᱱᱟᱹᱜ ᱥᱟᱺᱜᱤᱧ ᱠᱷᱚᱱ ᱜᱮ ᱢᱚᱱᱤ ᱛᱚᱠᱷᱚᱱ ᱜᱮ ᱩᱱᱤ ᱫᱚ ᱢᱮᱜ ᱢᱮᱜ ᱠᱟᱛᱮᱫ ᱮ ᱫᱟᱹᱲ ᱟᱹᱜᱩᱭᱟ ᱟᱨ ᱵᱟᱫ ᱵᱟᱹᱠᱤ ᱢᱮᱨᱚᱢ ᱠᱚᱦᱚᱸ ᱚᱱᱠᱟ ᱜᱮ ᱟᱨ ᱰᱟᱝᱨᱟ ᱠᱤᱱ ᱦᱚᱸ ᱤᱧ ᱠᱤᱱ ᱧᱮᱞ ᱞᱤᱧ ᱠᱷᱟᱱᱜᱮ ᱥᱟᱺᱜᱤᱧ ᱠᱷᱚᱱᱟᱜ ᱜᱮ ᱩᱱᱠᱤᱱ ᱦᱚᱦᱚᱭᱟ ᱟᱨ ᱱᱩᱝᱠᱩ ᱫᱚ ᱟᱹᱰᱤ ᱜᱤᱧ ᱡᱚᱜᱟᱣ ᱡᱚᱛᱚᱱ ᱠᱚᱣᱟ ᱥᱚᱵᱽᱥᱚᱢᱳᱭ ᱴᱟᱭᱤᱢ ᱨᱮ ᱫᱟᱜ ᱠᱩᱧ ᱧᱩᱣᱟᱠᱚᱣᱟ ᱥᱮ ᱜᱷᱟᱥ ᱠᱩᱧ ᱠᱚᱣᱟ ᱟᱨ ᱱᱩᱝᱠᱩ ᱥᱟᱶ ᱤᱧᱟᱹᱜ ᱫᱚ ᱟᱹᱰᱤ ᱵᱷᱟᱹᱜᱤ ᱥᱚᱢᱯᱚᱨᱠᱚ ᱛᱤᱧ ᱟᱫᱚ ᱚᱱᱟᱛᱮ ᱢᱮᱨᱚᱢ ᱠᱚᱦᱚᱸ ᱤᱧ ᱴᱷᱮᱱ ᱜᱮᱠᱚ ᱦᱟᱡᱩᱜᱼᱟ ᱤᱧᱟᱹᱜ ᱠᱟᱴᱟ ᱴᱷᱮᱱ ᱠᱚ ᱫᱩᱲᱩᱵᱽᱟ ᱜᱤᱛᱤᱡ ᱟ ᱱᱚᱝᱠᱟ ᱠᱟᱛᱮᱜᱮ ᱟᱹᱰᱤᱧ ᱟᱫᱚᱨ ᱠᱚᱣᱟ ᱟᱨ ᱢᱤᱫᱴᱮᱱ ᱚᱲᱟᱜ ᱨᱮ ᱥᱮᱛᱟ ᱢᱮᱱᱟᱭ ᱛᱤᱧᱟᱹ ᱟᱫᱚ ᱱᱩᱜᱚᱭ ᱫᱚ ᱵᱷᱩᱞᱤᱧ ᱧᱩᱛᱩᱢ ᱟᱠᱟᱫᱮᱭᱟ ᱟᱫᱚ ᱩᱱᱤ ᱵᱷᱩᱞᱤ ᱫᱚ ᱥᱚᱵ ᱥᱚᱢᱳᱭ ᱤᱧᱟᱹᱜ ᱠᱟᱴᱟ ᱴᱷᱮᱱ ᱜᱮᱭ ᱟᱹᱪᱩᱨ ᱵᱟᱲᱟᱭᱟ ᱜᱟᱰᱮ ᱵᱟᱲᱟᱭᱟᱭ ᱟᱨ ᱫᱟᱠᱟ ᱠᱚᱦᱚᱸ ᱞᱩ ᱫᱟᱠᱟ ᱡᱩᱫᱤ ᱵᱟᱨᱦᱮ ᱨᱮ ᱛᱟᱦᱮᱱ ᱠᱷᱟᱱ ᱛᱷᱟᱹᱨᱤ ᱠᱚᱨᱮ ᱫᱚ ᱵᱟᱭᱡᱚᱢᱟ ᱡᱚᱠᱷᱚᱱ ᱜᱮ ᱟᱭᱟᱜ ᱛᱷᱟᱹᱨᱤ ᱦᱮᱱᱟᱜ ᱛᱟᱭᱟ ᱡᱩᱫᱟᱹ ᱜᱮ ᱚᱱᱟ ᱛᱷᱟᱹᱨᱤ ᱨᱮᱢ ᱮᱢᱟᱭᱟ ᱛᱚᱠᱷᱚᱱ ᱜᱮᱭ ᱡᱚᱢᱟ ᱟᱫᱚ ᱱᱩᱜ ᱩᱭ ᱥᱮᱛᱟ ᱫᱚ ᱟᱹᱰᱤ ᱜᱮ ᱤᱧᱮ ᱫᱩᱞᱟᱹᱲ ᱤᱧᱟᱹ ᱡᱟᱦᱟᱸ ᱥᱮᱫ ᱜᱮᱧ ᱪᱟᱞᱟᱜᱼᱟ ᱚᱱᱛᱮ ᱜᱮᱭ ᱯᱟᱸᱡᱟ ᱤᱫᱤᱭᱮᱧᱟᱹ ᱟᱨ ᱡᱩᱫᱤ ᱟᱹᱰᱤ ᱥᱟᱺᱜᱤᱧ ᱯᱮᱲᱟ ᱦᱚᱲᱚᱜ ᱠᱩᱧ ᱪᱟᱞᱟᱣ ᱞᱮᱱᱠᱷᱟᱱ ᱟᱹᱰᱤ ᱥᱟᱺᱜᱤᱧ ᱫᱷᱟᱹᱨᱤᱡ ᱮ ᱠᱚᱭᱚᱜ ᱜᱚᱫ ᱦᱚᱴᱚ ᱠᱟᱹᱧᱟᱹ ᱟᱨ ᱨᱩᱣᱟᱹᱲ ᱦᱚᱸ ᱵᱟᱭ ᱨᱩᱣᱟᱹᱲᱟ ᱚᱲᱟᱜ ᱛᱮ ᱡᱚᱠᱷᱚᱱ ᱜᱟᱹᱰᱤ ᱨᱮᱧ ᱫᱮᱡᱚᱜᱼᱟ ᱛᱚᱵᱮ ᱟᱹᱱᱤᱡ ᱜᱮ ᱩᱱᱤ ᱚᱲᱟᱜ ᱮ ᱨᱩᱣᱟᱹᱲᱟ